ᱟᱵᱚᱦᱚᱸ ᱵᱷᱟᱨᱚᱛ ᱨᱮᱱᱟᱜ ᱤᱛᱤᱦᱟᱥ ᱫᱚ ᱦᱩᱭᱩᱜ ᱠᱟᱱᱟ ᱟᱹᱰᱤᱫᱤᱱ ᱫᱚ ᱟᱵᱚᱜᱮ ᱟᱹᱰᱤ ᱠᱤᱥᱟᱹᱲ ᱵᱚᱱ ᱛᱟᱦᱮᱸ ᱠᱟᱱᱟ ᱥᱚᱱᱟ ᱜᱚᱭᱱᱟᱛᱮ ᱯᱮᱨᱮᱡ ᱵᱚᱱ ᱛᱟᱦᱮᱸ ᱠᱟᱱᱟ ᱟᱨ ᱵᱨᱤᱴᱤᱥ ᱠᱚ ᱦᱮᱡ ᱮᱱ ᱛᱟᱭᱚᱢ ᱩᱱᱠᱩ ᱫᱚ ᱡᱚᱛᱚ ᱠᱚ ᱨᱮᱡ ᱪᱟᱵᱟ ᱠᱮᱫ ᱵᱚᱱᱟ ᱟᱨ ᱤᱝᱨᱮᱡᱽ ᱠᱚᱦᱚᱸ ᱡᱚᱛᱚ ᱠᱚ ᱤᱫᱤ ᱪᱟᱵᱟ ᱠᱮᱫ ᱛᱟᱵᱚᱱᱟ ᱡᱚᱛᱚ ᱠᱷᱚᱡ ᱯᱨᱚᱛᱷᱚᱢ ᱫᱚ ᱩᱱᱠᱩ ᱤᱝᱨᱮᱡᱽ ᱥᱟᱣᱛᱮ ᱞᱟᱹᱲᱦᱟᱹᱭ ᱛᱮᱫᱚ ᱟᱵᱚ ᱥᱟᱶᱛᱟ ᱨᱮᱱ ᱵᱤᱨᱥᱟ ᱢᱩᱱᱰᱟ ᱥᱤᱫᱩ ᱠᱟᱹᱱᱩ ᱠᱚ ᱛᱟᱦᱮᱸ ᱠᱟᱱᱟ ᱩᱱᱠᱩᱜᱮ ᱟᱵᱚ ᱥᱟᱵᱛᱟᱞ ᱞᱟᱹᱜᱤᱫ ᱡᱤᱣᱤ ᱠᱚ ᱟᱞᱟᱭ ᱞᱮᱫᱟ ᱯᱨᱚᱛᱷᱚᱢ ᱟᱨ ᱯᱷᱩᱨᱜᱟᱹᱞ ᱢᱟᱦᱟ ᱫᱚᱵᱚᱱ ᱢᱟᱱᱟᱣᱟ ᱛᱤᱨᱤᱥᱟ ᱡᱩᱱ ᱦᱩᱞ ᱢᱟᱦᱟ ᱵᱷᱮᱜᱟᱨᱟᱱ ᱟᱹᱭᱩᱨᱤᱭᱟᱹᱣᱟᱜ ᱧᱩᱛᱩᱢ ᱧᱩᱛᱩᱢ ᱫᱚ ᱦᱩᱭᱩᱜ ᱠᱟᱱᱟ ᱵᱤᱨᱥᱟᱹ ᱢᱩᱱᱰᱟ ᱟᱨ ᱥᱤᱫᱩᱼᱠᱟᱹᱱᱩ ᱛᱤᱞᱠᱟᱹ